ᱦᱮᱸ ᱦᱮᱞᱳ ᱤᱧ ᱵᱚᱨᱫᱷᱚᱢᱟᱱ ᱠᱷᱚᱡ ᱥᱩᱢᱤᱛᱟᱧ ᱞᱟᱹᱭᱮᱫᱟ ᱰᱟᱠᱛᱟᱨ ᱱᱤᱭᱟᱹᱜᱮ ᱡᱮ ᱵᱚᱞᱮ ᱠᱚᱭᱮᱠ ᱫᱤᱱ ᱠᱷᱚᱡ ᱠᱚᱭᱮᱠ ᱢᱟᱥ ᱠᱷᱚᱡ ᱜᱮ ᱢᱟᱱᱮ ᱢᱚᱡᱽ ᱵᱟᱞᱮ ᱟᱹᱭᱠᱟᱹᱣᱮᱫᱟ ᱢᱟᱱᱮ ᱵᱚᱦᱚᱜ ᱠᱚ ᱦᱟᱹᱥᱩᱭᱮᱜ ᱞᱤᱧᱟ ᱫᱤᱭᱮ ᱡᱚᱢᱮᱫ ᱠᱟᱱ ᱠᱷᱟᱡ ᱜᱮᱞᱤᱧ ᱵᱚᱢᱤ ᱭᱮᱜᱼᱟ ᱟᱨ ᱧᱤᱫᱟᱹᱥᱮᱫ ᱵᱚᱞᱮ ᱛᱤ ᱡᱟᱝᱜᱟ ᱠᱚ ᱦᱟᱹᱥᱩᱭᱮᱜ ᱞᱤᱧᱟᱹ ᱛᱷᱚᱲᱟ ᱚᱱᱟᱜᱮ ᱦᱮᱸ ᱦᱟᱛᱟᱣ ᱠᱟᱜ ᱜᱮᱭᱟᱞᱤᱧ ᱞᱚᱠᱟᱞ ᱰᱟᱠᱛᱟᱨ ᱠᱚᱨᱮᱱ ᱡᱚᱢ ᱵᱟᱲᱟ ᱠᱮᱫᱟᱞᱤᱧ ᱟᱫᱚ ᱵᱟᱹᱞᱤᱧ ᱢᱚᱡᱽ ᱵᱚᱞᱮ ᱵᱟᱝ ᱢᱚᱡᱽᱞᱮᱱ ᱛᱟᱹᱞᱤᱧᱟ ᱦᱳᱭ ᱞᱟᱦᱟ ᱢᱟᱥ ᱠᱷᱚᱡᱜᱮ ᱱᱚᱜᱼᱚᱭ ᱚᱲᱟᱜ ᱠᱷᱚᱡ ᱜᱮᱞᱤᱧ ᱯᱷᱳᱱᱮᱜᱼᱟ ᱚᱱᱟᱜᱮ ᱟᱵᱮᱱ ᱴᱷᱮᱱ ᱫᱮᱠᱷᱟᱣ ᱦᱚᱪᱚᱞᱤᱧ ᱞᱮᱭᱫᱟ ᱪᱮᱫ ᱵᱮᱱ ᱞᱮᱭᱫᱟ ᱚᱻ ᱚ ᱥᱟᱢᱱᱮ ᱥᱚᱢᱵᱟᱨ ᱦᱢ ᱛᱚ ᱛᱤᱱᱟᱹᱜ ᱚᱠᱛᱚ ᱠᱚᱛᱮᱫ ᱞᱤᱧ ᱪᱟᱞᱟᱜᱼᱟ ᱰᱟᱠᱛᱟᱨ ᱚᱻ ᱟᱨ ᱠᱷᱚᱨᱪᱟ ᱠᱚᱫᱚ ᱪᱮᱜ ᱞᱮᱠᱟ ᱟᱨ ᱡᱟᱦᱟᱱᱟᱜ ᱤᱫᱤ ᱦᱩᱭᱩᱜᱼᱟ ᱥᱮ ᱪᱮᱫ ᱰᱚᱠᱚᱢᱮᱱᱥ ᱠᱚ ᱦᱢ ᱦᱮᱸ ᱦᱮᱞᱳ ᱦᱮᱸ ᱡᱚᱢ ᱞᱮᱜᱟ ᱠᱮᱫᱟᱞᱤᱧ ᱦᱩᱭᱩᱜᱼᱟ ᱵᱟᱨ ᱥᱚᱯᱛᱟ ᱜᱟᱱ ᱱᱚᱜᱼᱚᱭ ᱠᱚᱫᱤᱱ ᱠᱷᱚᱡᱞᱤᱧ ᱵᱟᱜᱤᱭᱚ ᱠᱟᱜᱼᱟ ᱡᱮᱦᱮᱛᱩ ᱵᱮᱢᱤᱡ ᱵᱟᱝ ᱢᱚᱡᱚᱜ ᱠᱟᱱ ᱠᱷᱟᱹᱛᱤᱨ ᱛᱮ ᱟᱨ ᱯᱩᱭᱥᱟ ᱦᱚ ᱫᱚᱢᱮᱠᱚ ᱦᱟᱛᱟᱣᱮᱜᱼᱟ ᱦᱮᱸ ᱞᱚᱠᱟᱞ ᱠᱚᱨᱮᱱ ᱫᱚ ᱵᱮᱥᱤ ᱜᱮᱠᱚ ᱦᱟᱛᱟᱣᱮᱫᱟ ᱦᱮᱸ ᱦᱮᱸ ᱦᱮᱸ ᱴᱷᱮᱠ ᱜᱮᱭᱟ ᱚᱠᱟᱥᱮᱫ ᱵᱮᱱ ᱫᱩᱲᱩᱵ ᱟᱠᱟᱱᱛᱮ ᱡᱟᱭᱜᱟ ᱧᱩᱛᱩᱢ ᱫᱚ ᱢᱟᱱᱠᱚᱨ ᱵᱚᱲ ᱛᱚᱞᱟᱥᱮᱫ ᱚᱻ ᱦᱮᱸ ᱴᱷᱤᱠ ᱜᱮᱭᱟ ᱦᱢ